ᱤᱧ ᱦᱟᱹᱴᱭᱟᱹ ᱠᱷᱚᱱ ᱵᱟᱨᱭᱟ ᱪᱮᱭᱟᱨ ᱤᱧ ᱠᱤᱨᱤᱧ ᱟᱹᱜᱩ ᱞᱮᱫᱟ ᱛᱳ ᱚᱱᱟ ᱪᱮᱭᱟᱨ ᱟᱹᱜᱩ ᱠᱟᱛᱮᱫ ᱟᱹᱰᱤᱜᱤᱧ ᱟᱦᱚᱢᱚᱠ ᱮᱱᱟ ᱪᱮᱫᱟᱜ ᱥᱮ ᱚᱱᱟ ᱪᱮᱭᱟᱨ ᱢᱤᱫᱴᱮᱱ ᱫᱚ ᱟᱹᱜᱩ ᱛᱚᱨᱟᱜᱮᱠᱚ ᱫᱩᱲᱩᱵ ᱨᱟᱹᱯᱩᱫ ᱠᱮᱫᱟ ᱮᱠᱵᱟᱨ ᱚᱱᱟᱫᱚ ᱴᱷᱚᱡ ᱮᱱᱟ ᱟᱨ ᱢᱤᱫᱴᱮᱱ ᱫᱚ ᱟᱹᱜᱩ ᱠᱮᱫᱟ ᱚᱱᱟ ᱫᱚ ᱴᱷᱤᱠ ᱜᱮ ᱛᱟᱦᱮᱸ ᱠᱟᱱᱟ ᱚᱲᱟᱜ ᱨᱮ ᱟᱹᱜᱩ ᱠᱟᱛᱮᱫ ᱯᱮᱲᱟ ᱠᱚ ᱦᱤᱡᱩᱜ ᱟᱠᱚ ᱫᱩᱲᱩᱵᱚᱜᱼᱟ ᱠᱚ ᱚᱱᱟ ᱫᱚ ᱮᱠᱵᱟᱨ ᱛᱮ ᱞᱚᱴᱚᱡᱚᱜᱼᱟ ᱟᱡ ᱛᱮᱜᱮ ᱮᱠᱵᱟᱨᱮ ᱞᱟᱰᱮᱜᱼᱟ ᱤᱱᱠᱟᱹ ᱛᱮᱜᱮ ᱨᱟᱹᱯᱩᱫᱚᱜᱼᱟ ᱵᱟᱝ ᱠᱚ ᱵᱟᱝ ᱥᱤᱫᱷᱟᱹᱜᱼᱟ ᱚᱱᱠᱟᱛᱮ ᱟᱹᱰᱤ ᱞᱚᱥ ᱤᱧ ᱟᱹᱭᱠᱟᱹᱣ ᱠᱮᱫᱟ ᱚᱱᱟ ᱪᱮᱭᱟᱨ ᱵᱟᱝ ᱤᱧ ᱵᱮᱵᱚᱦᱟᱨ ᱫᱟᱲᱮ ᱟᱫᱟ ᱟᱹᱰᱤ ᱞᱚᱥ ᱤᱧ ᱟᱹᱭᱠᱟᱹᱣ ᱠᱮᱫᱟ ᱟᱨ ᱚᱱᱠᱟᱱ ᱪᱮᱭᱟᱨ ᱚᱱᱟᱛᱮ ᱪᱮᱭᱟᱨ ᱫᱚᱠᱟᱱᱤᱧ ᱪᱟᱞᱟᱣ ᱞᱮᱱᱟ ᱪᱮᱭᱟᱨ ᱚᱠᱭ ᱟᱹᱠᱷᱨᱤᱧᱮᱫ ᱠᱟᱱ ᱛᱟᱦᱮᱸᱫ ᱩᱱᱤ ᱢᱟᱹᱞᱤᱠᱤᱧ ᱢᱮᱛᱟ ᱫᱤᱭᱟᱹᱧ ᱱᱚᱝᱠᱟ ᱩᱱᱟᱹᱜ ᱵᱟᱡᱮ ᱢᱟᱞᱮᱢ ᱮᱢᱟ ᱠᱟᱣᱫᱤᱧᱟ ᱱᱚᱝᱠᱟᱱ ᱪᱮᱭᱟᱨ ᱮᱢ ᱟᱹᱠᱷᱨᱤᱧ ᱠᱷᱟᱱ ᱟᱢ ᱯᱚᱨᱚᱵᱚᱨᱛᱤ ᱠᱟᱥᱴᱚᱢᱟᱨ ᱡᱚᱛᱚᱠᱚ ᱫᱟᱹᱲ ᱪᱟᱵᱟᱭᱟ